ᱥᱟᱨᱯᱷᱤᱝ ᱫᱚ ᱢᱤᱫ ᱞᱮᱠᱟᱱ ᱯᱟᱭᱨᱟ ᱠᱷᱮᱞᱚᱰ ᱠᱟᱱᱟ ᱡᱟᱦᱟᱸ ᱫᱚ ᱫᱟᱜ ᱨᱮᱵᱚᱱ ᱯᱟᱭᱨᱟᱜᱼᱟ ᱱᱚᱣᱟ ᱫᱚ ᱢᱤᱫ ᱞᱮᱠᱟᱱ ᱵᱮᱭᱟᱢ ᱠᱟᱱᱟ ᱡᱟᱦᱟᱸ ᱫᱚ ᱟᱵᱚᱣᱟᱜ ᱦᱚᱲᱢᱚ ᱨᱮ ᱡᱟᱦᱟᱱ ᱵᱟᱹᱲᱤᱡ ᱵᱟᱝ ᱦᱩᱭᱩᱜᱼᱟ ᱚᱱᱟᱛᱮ ᱥᱟᱨᱯᱷᱤᱝ ᱫᱚ ᱵᱷᱟᱨᱟᱛ ᱨᱮᱠᱚ ᱠᱩᱥᱤᱭᱟᱜ ᱠᱟᱱᱟ ᱟᱨ ᱚᱱᱟ ᱥᱟᱶ ᱥᱟᱶᱛᱮ ᱥᱟᱨᱯᱷᱤᱝ ᱫᱚ ᱢᱩᱬᱩᱛ ᱠᱷᱮᱞᱚᱰ ᱵᱮᱱᱟᱣ ᱞᱟᱹᱜᱤᱫ ᱛᱮᱫᱚ ᱚᱱᱟ ᱠᱷᱮᱞᱚᱰ ᱥᱟᱶ ᱥᱟᱱᱟᱢ ᱦᱚᱲ ᱠᱚᱣᱟᱜ ᱩᱯᱨᱩᱢ ᱟᱹᱰᱤ ᱞᱟᱹᱠᱛᱤᱜ ᱠᱟᱱᱟ ᱟᱨ ᱚᱱᱟ ᱠᱷᱮᱞᱚᱰ ᱛᱟᱞᱟ ᱛᱮ ᱪᱮᱫ ᱪᱮᱫ ᱩᱯᱚᱠᱟᱨ ᱵᱚᱱ ᱧᱟᱢᱟ ᱚᱱᱟ ᱠᱚ ᱯᱩᱥᱴᱟᱹᱣ ᱥᱟᱺᱦᱤᱡ ᱵᱚᱱ ᱞᱟᱹᱭ ᱥᱚᱫᱚᱨ ᱟᱠᱚᱣᱟ ᱱᱚᱜᱼᱚᱭ ᱱᱚᱣᱟ ᱠᱚ ᱞᱟᱹᱠᱛᱤᱠ ᱠᱟᱱᱟ